ᱤᱧᱫᱚ ᱟᱞᱮ ᱴᱚᱴᱷᱟᱨᱮ ᱥᱟᱯᱷᱟ ᱫᱟᱜ ᱜᱤᱧ ᱠᱷᱚᱡᱚᱜ ᱠᱟᱱᱟ ᱟᱨ ᱡᱟᱹᱞ ᱭᱳᱡᱚᱡᱽᱱᱟ ᱡᱟᱦᱟᱸ ᱫᱚ ᱚᱲᱟᱜ ᱚᱲᱟᱜ ᱵᱳᱨᱤᱝ ᱠᱟᱛᱮ ᱫᱟᱜ ᱥᱮᱱᱚᱜ ᱠᱟᱱᱟ ᱚᱱᱟ ᱵᱮᱵᱚᱥᱛᱷᱟ ᱦᱚᱸ ᱟᱹᱰᱤ ᱱᱟᱯᱟᱭ ᱜᱮᱭᱟ ᱟᱨ ᱟᱞᱮ ᱴᱚᱴᱷᱟ ᱥᱩᱨᱼᱥᱩᱯᱩᱨ ᱨᱮ ᱡᱟᱦᱟᱸ ᱠᱚᱨᱮ ᱵᱟᱭ ᱥᱮᱱᱚᱜ ᱠᱟᱱᱟ ᱥᱮ ᱚᱡᱽᱨᱟ ᱫᱟᱜ ᱜᱮ ᱥᱮᱱᱚᱝ ᱠᱟᱱᱟ ᱚᱱᱟ ᱴᱚᱴᱷᱟ ᱠᱚᱨᱮ ᱵᱮᱥ ᱫᱟᱜ ᱥᱮ ᱥᱟᱯᱷᱟ ᱫᱟᱜ ᱥᱮᱱᱚᱜ ᱠᱷᱟᱱ ᱟᱹᱰᱤ ᱱᱟᱯᱟᱭᱚᱜᱼᱟ ᱟᱨ ᱵᱮᱥ ᱫᱟᱜ ᱟᱨ ᱛᱮᱫᱚ ᱟᱵᱚ ᱡᱚᱛᱚ ᱞᱮᱠᱟᱱ ᱩᱢ ᱟᱹᱨᱩᱵ ᱥᱮ ᱫᱟᱠᱟ ᱩᱛᱩ ᱥᱮ ᱟᱹᱰᱤ ᱠᱤᱪᱷᱩ ᱵᱚᱱ ᱫᱟᱲᱮᱭᱟᱜᱼᱟ ᱚᱱᱟ ᱞᱟᱹᱜᱤᱫ ᱟᱵᱚ ᱴᱚᱴᱷᱟ ᱥᱮ ᱟᱵᱚ ᱴᱚᱴᱷᱟ ᱥᱩᱨᱼᱥᱩᱯᱩᱨ ᱠᱚᱨᱮ ᱦᱚᱸ ᱥᱟᱯᱷᱟ ᱫᱟᱜ ᱜᱮ ᱟᱹᱰᱤ ᱞᱟᱹᱠᱛᱤᱭᱟᱜ ᱠᱟᱱᱟ ᱟᱨ ᱥᱟᱯᱷᱟ ᱫᱟᱜ ᱛᱮᱫᱚ ᱡᱮᱛᱮᱭᱟᱜ ᱜᱮ ᱜᱟᱱᱚᱜᱼᱟ ᱟᱨ ᱚᱡᱽᱨᱟ ᱫᱟᱜ ᱫᱚ ᱪᱮᱫ ᱦᱚᱸ ᱵᱟᱭ ᱜᱟᱱᱚᱜᱼᱟ ᱫᱟᱠᱟ ᱩᱛᱩ ᱥᱮ ᱩᱢ ᱟᱹᱨᱩᱵ ᱦᱚᱸ ᱢᱩᱥᱠᱤᱞ ᱜᱮᱭᱟ ᱚᱱᱟ ᱞᱟᱹᱜᱤᱫ ᱥᱟᱯᱷᱟ ᱫᱟᱜ ᱜᱮ ᱟᱹᱰᱤ ᱡᱟᱹᱨᱩᱨᱤ ᱜᱮᱭᱟ ᱟᱨ ᱤᱧ ᱟᱞᱮ ᱴᱚᱴᱷᱟ ᱥᱮ ᱟᱞᱮ ᱟᱛᱳ ᱥᱩᱨ ᱥᱩᱯᱩᱨ ᱴᱚᱴᱷᱟ ᱠᱚᱨᱮ ᱫᱚ ᱤᱧᱫᱚ ᱥᱟᱯᱷᱟ ᱫᱟᱜ ᱜᱤᱧ ᱠᱷᱚᱡᱚᱜ ᱠᱟᱱᱟ ᱟᱨ ᱥᱟᱯᱷᱟ ᱫᱟᱜ ᱦᱮᱡ ᱞᱮᱱᱠᱷᱟᱱ ᱡᱚᱛᱚ ᱦᱚᱲᱟᱜ ᱜᱮ ᱟᱹᱰᱤ ᱥᱩᱵᱤᱫᱷᱟ ᱦᱩᱭᱩᱜᱼᱟ ᱚᱱᱟ ᱢᱮᱱᱛᱮ ᱥᱟᱯᱷᱟ ᱫᱟᱜ ᱜᱮ ᱦᱤᱡᱩᱜ ᱠᱷᱟᱱ ᱟᱹᱰᱤ ᱱᱟᱯᱟᱭᱚᱜᱼᱟ ᱟᱨ ᱟᱵᱚ ᱥᱩᱨ ᱥᱩᱯᱩᱨ ᱟᱛᱳ ᱠᱚᱨᱮ ᱦᱚᱸ ᱥᱟᱯᱷᱟ ᱫᱟᱜ ᱥᱮ ᱜᱳᱴᱟ ᱴᱚᱴᱷᱟ ᱨᱮᱜᱮ ᱥᱟᱯᱷᱟ ᱫᱟᱜ ᱜᱮ ᱦᱤᱡᱩᱜ ᱞᱟᱹᱠᱛᱤᱜ ᱠᱟᱱᱟ ᱟᱨ ᱜᱚᱴᱟ ᱥᱮᱫ ᱜᱮ ᱡᱚᱞ ᱭᱳᱡᱽᱱᱟ ᱚᱲᱟᱜᱼᱚᱲᱟᱜ ᱫᱟᱜ ᱪᱟᱞᱟᱜ ᱫᱚ ᱟᱹᱰᱤ ᱡᱟᱹᱨᱩᱨᱤ ᱜᱮᱭᱟ ᱡᱮ ᱡᱚᱛᱚ ᱴᱚᱴᱷᱟ ᱨᱮᱜᱮ ᱡᱩᱫᱤ ᱥᱟᱯᱷᱟ ᱫᱟᱜ ᱦᱤᱡᱩᱜ ᱠᱷᱟᱱ ᱟᱹᱰᱤ ᱱᱟᱯᱟᱭᱚᱜᱼᱟ